ᱟᱞᱮ ᱱᱚᱛᱮ ᱨᱮᱢᱟ ᱚᱱᱠᱟ ᱟᱥᱲᱟ ᱠᱚ ᱴᱷᱤᱠ ᱥᱟᱺᱦᱤᱡ ᱵᱟᱭ ᱪᱟᱞᱩᱜ ᱠᱟᱱᱟ ᱛᱚ ᱮᱱᱠᱷᱟᱱ ᱫᱚ ᱚᱞᱚᱜ ᱯᱟᱲᱦᱟᱣ ᱠᱚᱨᱮ ᱚᱱᱠᱟ ᱫᱤᱥ ᱦᱩᱫᱤᱥ ᱠᱚ ᱵᱟᱠᱚ ᱧᱟᱢ ᱴᱷᱤᱠ ᱫᱟᱲᱮᱭᱟᱜ ᱠᱟᱱᱟ ᱦᱚᱸ ᱚᱱᱟᱜᱮ ᱟᱫᱚ ᱪᱮᱫᱞᱮᱠᱟ ᱨᱮ ᱡᱩᱣᱟᱹᱱ ᱠᱚ ᱩᱱᱠᱩ ᱚᱱᱮ ᱠᱚ ᱢᱮᱱ ᱞᱮᱠᱟ ᱠᱚ ᱧᱟᱢ ᱫᱟᱲᱮᱭᱟᱜᱼᱟ ᱚᱱᱟ ᱠᱚ ᱵᱟᱨᱮᱛᱮ ᱟᱹᱵᱤᱱ ᱯᱟᱥᱦᱴᱟ ᱠᱷᱚᱱ ᱡᱩᱫᱤ ᱞᱟᱹᱭ ᱫᱟᱲᱮᱭᱟᱜ ᱠᱷᱟᱱ ᱪᱟᱹᱠᱨᱤ ᱱᱚᱠᱷᱨᱤ ᱠᱚᱫᱚ ᱢᱮᱱᱟᱜ ᱠᱚᱜᱮ ᱫᱚ ᱠᱚᱢ ᱢᱮᱱᱟᱜ ᱠᱚᱣᱟ ᱛᱚ ᱥᱤᱠᱷᱱᱟᱹᱛ ᱵᱟᱝ ᱠᱷᱟᱱᱢᱟ ᱪᱟᱹᱠᱨᱤ ᱱᱚᱠᱨᱤᱢᱟ ᱵᱟᱹᱵᱤᱱ ᱧᱟᱢ ᱫᱟᱲᱮᱭᱟᱜᱼᱟ ᱟᱨ ᱥᱤᱠᱷᱟᱹᱛ ᱚᱵᱷᱟᱵᱽ ᱦᱩᱭᱩᱜ ᱠᱟᱱᱟ ᱥᱮ ᱚᱱᱟ ᱥᱤᱠᱷᱱᱟᱹᱛ ᱞᱟᱹᱜᱤᱫᱛᱮ ᱪᱮᱫᱠᱟ ᱞᱮᱠᱟ ᱨᱮᱵᱚᱱ ᱞᱟᱦᱟᱭᱟ ᱚᱠᱟ ᱯᱟᱥᱦᱴᱟ ᱠᱷᱚᱱ ᱵᱚᱱ ᱞᱟᱦᱟᱭᱟ ᱚᱱᱟ ᱠᱚ ᱦᱩᱱᱟᱹᱝ ᱟᱹᱵᱤᱱ ᱯᱟᱥᱦᱴᱟ ᱠᱷᱚᱱ ᱡᱩᱫᱤ ᱦᱩᱫᱤᱥ ᱵᱤᱱ ᱞᱟᱹᱭ ᱟᱞᱮ ᱠᱷᱟᱱ ᱫᱚ ᱦᱳᱭ ᱥᱤᱠᱷᱱᱟᱹᱛ ᱵᱟᱝᱠᱷᱟᱱ ᱢᱟ ᱚᱱᱮ ᱠᱚ ᱢᱮᱱ ᱞᱮᱠᱟ ᱪᱟᱹᱠᱨᱤ ᱱᱚᱠᱷᱨᱤ ᱠᱚ ᱦᱚᱸ ᱪᱮᱫ ᱞᱮᱠᱟ ᱨᱮ ᱱᱟᱦᱟᱜ ᱵᱤᱱ ᱫᱟᱹᱵᱤ ᱫᱟᱲᱮᱭᱟᱜᱼᱟ ᱥᱚᱨᱠᱟᱨ ᱴᱷᱮᱱ ᱦᱳᱭ ᱥᱠᱩᱞ ᱠᱚ ᱢᱮᱱᱟᱜ ᱜᱮᱭᱟ ᱢᱮᱱᱟᱜ ᱫᱚ ᱜᱤᱫᱟᱹᱨ ᱯᱤᱫᱟᱹᱨ ᱠᱚ ᱪᱟᱞᱟᱜ ᱠᱟᱱ ᱜᱮᱭᱟ ᱠᱚ ᱪᱟᱞᱟᱜ ᱫᱚ ᱟᱫᱚ ᱟᱵᱚ ᱪᱤᱠᱤ ᱯᱟᱥᱦᱴᱟ ᱠᱷᱚᱱ ᱢᱟᱱᱮ ᱱᱚᱣᱟ ᱥᱚᱨᱠᱟᱨᱤ ᱥᱠᱩᱞ ᱠᱚᱨᱮ ᱠᱚᱢ ᱜᱮ ᱦᱩᱭᱩᱜ ᱠᱟᱱᱟ ᱪᱮ ᱚᱱᱟ ᱠᱷᱟᱹᱛᱤᱨ ᱜᱮ ᱚᱱᱮ ᱠᱚ ᱢᱮᱱ ᱞᱮᱠᱟ ᱟᱢᱟᱜ ᱪᱤᱠᱤ ᱯᱟᱥᱦᱴᱟ ᱨᱮᱫᱚ ᱥᱮᱪᱮᱫ ᱠᱚᱢᱚᱜ ᱠᱟᱱᱟ

ᱦᱳᱭ ᱚᱱᱟᱢᱟ ᱞᱟᱹᱠᱛᱤ ᱠᱟᱱ ᱜᱮᱭᱟ ᱦᱳᱭ ᱟᱫᱚ ᱚᱱᱟ ᱜᱮ ᱡᱚᱛᱚ ᱦᱚᱲ ᱛᱮᱜᱮ ᱚᱱᱟ ᱜᱚᱲᱚᱜᱚᱯᱚᱲᱚ ᱛᱟᱦᱮᱱ ᱤᱱᱟᱹᱝ ᱦᱳᱭ ᱴᱷᱤᱠᱟ ᱟᱪᱪᱷᱟ ᱴᱷᱤᱠᱟ ᱤᱱᱠᱟᱹ ᱫᱷᱟᱨᱟ ᱜᱮ ᱛᱚᱵᱮ